ᱯᱳᱞᱴᱨᱤ ᱵᱚᱱ ᱟᱹᱥᱩᱞᱮᱫ ᱠᱚᱣᱟ ᱯᱳᱞᱴᱨᱤ ᱡᱤᱞ ᱵᱚᱨᱟᱵᱳᱨ ᱡᱚᱢ ᱞᱮᱠᱷᱟᱱ ᱪᱮᱫ ᱜᱷᱟᱴᱟ ᱦᱩᱭᱩᱜ ᱠᱟᱱᱟ ᱡᱮᱢᱚᱱ ᱠᱤ ᱥᱚᱨᱤᱨ ᱨᱮ ᱦᱚᱲᱢᱚ ᱨᱮ ᱢᱟᱭᱟᱝ ᱯᱟᱛᱞᱟᱜ ᱠᱟᱱᱟ ᱯᱟᱛᱞᱟ ᱠᱟᱛᱮᱫ ᱚᱱᱟᱨᱮ ᱦᱟᱡᱟᱨ ᱜᱚᱴᱮᱡ ᱵᱤᱢᱟᱨᱤ ᱯᱟᱭᱫᱟᱜ ᱠᱟᱱᱟ ᱟᱨ ᱯᱳᱞᱴᱤ ᱢᱟᱨᱮᱜ ᱠᱟᱱᱟ ᱠᱚ ᱫᱩ ᱟᱲᱟᱭ ᱠᱤᱞᱳ ᱩᱱ ᱨᱮᱫᱚ ᱩᱱᱠᱩᱣᱟᱜ ᱡᱟᱝ ᱨᱮ ᱛᱤᱡᱩ ᱠᱚ ᱯᱟᱭᱫᱟᱜ ᱠᱟᱱᱟ ᱚᱱᱟ ᱛᱤᱡᱩ ᱠᱚᱦᱚᱸ ᱟᱵᱚ ᱵᱚ ᱡᱚᱢ ᱥᱮᱞᱮᱫ ᱮᱫ ᱠᱚᱣᱟ ᱚᱱᱟᱛᱮ ᱟᱵᱚᱣᱟᱜ ᱵᱤᱢᱟᱨᱤ ᱯᱟᱭᱫᱟᱜ ᱠᱟᱱᱟ ᱡᱮᱢᱚᱱ ᱠᱤ ᱥᱟᱞᱯᱷᱮᱴ ᱥᱮᱭ ᱞᱮᱠᱟ ᱯᱳᱞᱴᱨᱤ ᱫᱚᱠᱚ ᱥᱟᱞᱯᱷᱮᱴ ᱛᱮᱠᱚ ᱦᱟᱨᱟᱜ ᱠᱟᱱᱟ ᱨᱟᱱ ᱵᱟᱨᱮ ᱛᱮᱠᱚ ᱦᱟᱨᱟᱜ ᱠᱟᱱᱟ ᱵᱟᱨᱯᱮ ᱫᱤᱱ ᱦᱩᱭᱩᱜ ᱦᱩᱭᱩᱜ ᱛᱮᱜᱮ ᱮᱸᱜᱟᱛᱮ ᱥᱩᱭ ᱨᱟᱱᱛᱮ ᱫᱩ ᱠᱤᱞᱳ ᱟᱲᱟᱭ ᱠᱤᱞᱳ ᱢᱤᱫ ᱪᱟᱸᱫᱳ ᱵᱟᱨ ᱪᱟᱸᱫᱚ ᱦᱩᱭᱩᱜ ᱦᱩᱭᱩᱜ ᱛᱮᱜᱮ ᱠᱚ ᱦᱩᱭᱩᱜ ᱠᱟᱱᱟ ᱚᱱᱟ ᱠᱟᱭᱛᱮ ᱯᱳᱞᱴᱨᱤ ᱡᱤᱞ ᱵᱚᱨᱟᱵᱳᱨ ᱡᱚᱢ ᱫᱚ ᱵᱟᱭ ᱢᱮᱱᱫᱟ ᱪᱷᱟᱲᱟ ᱢᱮᱞᱟ ᱵᱚᱱ ᱡᱚᱢ ᱠᱚᱣᱟ ᱵᱚᱨᱟᱵᱳᱨ ᱫᱚ ᱵᱟᱵᱚᱱ ᱡᱚᱢᱟ ᱵᱚᱨᱟᱵᱳᱨ ᱵᱚᱱ ᱡᱚᱢ ᱞᱮᱠᱷᱟᱱ ᱫᱚ ᱢᱟᱭᱟᱝ ᱠᱚᱢ ᱡᱩᱨᱤᱜ ᱠᱟᱱᱟ ᱫᱟᱜᱚᱜ ᱠᱟᱱᱟ ᱟᱵᱚᱣᱟᱜ ᱵᱤᱢᱟᱨᱤ ᱯᱟᱭᱫᱟᱜ ᱠᱟᱱᱟ ᱡᱮᱢᱚᱱ ᱠᱤ ᱵᱤᱢᱟᱨᱤ ᱠᱷᱚᱱ ᱫᱚ ᱟᱵᱚ ᱫᱚ ᱵᱟᱧᱪᱟᱣ ᱨᱮᱵᱚᱱ ᱛᱟᱦᱮᱱ ᱢᱟ